ᱵᱟᱹᱨᱯᱟᱫᱟᱢᱟ ᱡᱚᱛᱚ ᱜᱮᱵᱚ ᱵᱟᱰᱟᱭᱟ ᱵᱟᱹᱨᱯᱟᱫᱟ ᱠᱷᱚᱱᱯᱮ ᱦᱤᱡᱩᱜᱼᱟ ᱵᱤᱥᱩᱭ ᱵᱤᱥᱩᱭ ᱠᱷᱚᱱ ᱫᱩᱧ ᱟᱹᱜᱩ ᱯᱤᱭᱟᱹᱧ ᱵᱟᱝ ᱱᱟᱛᱮ ᱴᱟᱴᱟ ᱵᱟᱡᱟᱨ ᱪᱮ ᱨᱟᱣᱩᱞᱠᱮᱞᱞᱟ ᱠᱷᱚᱱᱯᱮ ᱦᱤᱡᱩᱜᱼᱟ ᱨᱟᱭᱨᱚᱝᱯᱩᱨ ᱨᱟᱭᱨᱚᱝᱯᱩᱨ ᱠᱷᱚᱱ ᱦᱚᱸ ᱤᱧᱤᱧ ᱟᱹᱜᱩ ᱯᱮᱭᱟ ᱛᱚ ᱟᱛᱳ ᱫᱤᱥᱚᱢ

ᱦᱚᱨᱢᱟ ᱚᱱᱠᱟ ᱡᱚᱛᱚ ᱵᱟᱝᱠᱚ ᱧᱮᱞ ᱫᱟᱲᱮᱭᱟᱜᱼᱟ ᱵᱟᱝ ᱵᱟᱡᱟᱨ ᱠᱚᱫᱚ ᱡᱚᱛᱚᱠᱚ

ᱞᱮᱠ ᱫᱟᱲᱮᱭᱟᱜ ᱟᱠᱚ ᱱᱚᱰᱮ ᱠᱷᱚᱱ ᱵᱤᱥᱩᱭ ᱠᱷᱚᱱᱫᱚ ᱤᱧ ᱟᱹᱜᱩ ᱠᱟᱛᱮᱫ

ᱵᱟᱝ ᱡᱟᱦᱟᱸ ᱛᱤᱱᱟᱹᱜ ᱧᱮᱞ ᱡᱟᱭᱜᱟ ᱢᱮᱱᱟᱜᱼᱟ ᱜᱟᱰᱟ ᱢᱩᱰᱩ ᱵᱟᱝ ᱡᱷᱟᱨᱱᱟ

ᱡᱟᱦᱮᱨ ᱜᱟᱲ ᱡᱚᱛᱚᱣᱟᱜ ᱵᱚᱸᱜᱟ ᱴᱷᱟᱶ ᱠᱚ ᱧᱮᱞ ᱦᱚᱪᱚ ᱫᱟᱲᱮᱭᱟ ᱯᱮᱭᱟ ᱛᱚ ᱧᱮᱞ ᱪᱚ ᱞᱮᱠᱟᱛᱮᱫᱚ ᱡᱷᱟᱨᱱᱟ ᱦᱚᱸ

ᱱᱟᱯᱟᱭ ᱚᱠᱚᱡ ᱡᱷᱟᱨᱱᱟ ᱡᱮ ᱫᱟᱜ ᱦᱚᱸ ᱱᱚᱝᱠᱟ ᱞᱤᱸᱜᱤᱜ ᱠᱟᱱᱟ ᱧᱮᱞ ᱡᱚᱝᱛᱮ ᱟᱹᱰᱤ ᱪᱮᱨᱦᱟᱜᱮ ᱧᱮᱞᱚᱜᱼᱟ

ᱥᱩᱨ ᱨᱮᱦᱚᱸ

ᱢᱤᱫᱴᱟᱝ ᱰᱮᱢ ᱠᱚ ᱛᱚᱞ ᱟᱠᱟᱜᱼᱟ ᱚᱱᱟᱦᱚᱸ ᱧᱮᱞ ᱞᱮᱠᱟᱛᱮ ᱟ ᱰᱤ ᱪᱮᱨᱦᱟᱜᱮ ᱵᱩᱡᱷᱟᱹᱣᱚᱜᱼᱟ ᱟᱨᱵᱟᱝ ᱡᱚᱢ ᱧᱩ ᱨᱮᱱᱟᱜ ᱚᱱᱠᱟᱢᱟ

ᱨᱮᱱᱟᱝ ᱦᱚᱸ ᱴᱷᱤᱠ ᱜᱮᱭᱟ ᱡᱚᱛᱚ ᱠᱷᱚᱱ ᱴᱷᱤᱠᱟ ᱫᱚ ᱟᱛᱳ ᱫᱤᱥᱚᱢ ᱨᱮᱱᱟᱝ ᱡᱚᱢ ᱧᱩᱜᱮ ᱵᱟᱝ ᱟᱲᱟᱜ ᱥᱟᱠᱟᱢ ᱯᱚᱠᱟ ᱦᱟᱜ ᱧᱟᱢᱚᱜᱼᱟ ᱵᱟᱡᱟᱨ ᱨᱮ ᱠᱷᱟᱱ ᱫᱚ ᱵᱟᱥᱤᱢᱟᱞ ᱧᱟᱢᱚᱜᱼᱟ